ᱵᱟᱯᱞᱟ ᱨᱮᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱡᱟᱦᱟᱸ ᱞᱮᱠᱟ ᱛᱩᱢᱫᱟᱜᱼᱴᱟᱢᱟᱠ ᱛᱮ ᱨᱩ ᱥᱟᱰᱮ ᱠᱟᱛᱮᱫ ᱵᱚ ᱮᱱᱮᱡᱟ ᱚᱱᱟᱛᱮ ᱵᱟᱯᱞᱟ ᱨᱮᱫᱚ ᱫᱚᱢᱮ ᱜᱮ ᱨᱟᱹᱥᱠᱟᱹ ᱵᱩᱡᱷᱟᱹᱜᱼᱟ ᱟᱨ ᱞᱟᱜᱽᱬᱮ ᱥᱮᱨᱮᱧ ᱟᱨ ᱫᱚᱝ ᱥᱮᱨᱮᱧ ᱠᱚᱵᱚᱱ ᱥᱮᱨᱮᱧᱟ ᱟᱨ ᱰᱟᱱᱴᱟ ᱥᱮᱨᱮᱧ ᱟᱨ ᱟᱹᱰᱤᱜᱟᱱ ᱮᱢᱟᱱ ᱥᱮᱨᱮᱧ ᱢᱮᱱᱟᱜᱼᱟ ᱛᱚ ᱚᱱᱟ ᱥᱮᱨᱮᱧ ᱟᱸᱡᱚᱢ ᱠᱟᱛᱮᱫ ᱫᱚᱢᱮ ᱜᱮ ᱨᱟᱹᱥᱠᱟᱹ ᱵᱩᱡᱷᱟᱹᱜᱼᱟ